ᱚ ᱦᱮᱞᱳ ᱚᱠᱚᱭ ᱵᱤᱱᱚᱭ ᱵᱟᱵᱩ ᱚ ᱟᱹᱞᱤᱧ ᱤᱥᱠᱩᱞ ᱠᱷᱚᱱ ᱢᱟᱪᱮᱫ ᱜᱚᱝᱠᱮ ᱞᱤᱧ ᱞᱟᱹᱭᱮᱫᱟ ᱟᱫᱚ ᱟᱹᱵᱤᱱᱤᱡ ᱵᱟᱹᱵᱩ ᱛᱳ ᱱᱚᱣᱟ ᱤᱥᱠᱩᱞ ᱨᱮ ᱯᱩᱱ ᱛᱷᱟᱨᱮᱭ ᱯᱟᱲᱦᱟᱜ ᱠᱟᱱᱟᱭ ᱛᱳ ᱵᱩ ᱛᱚ ᱥᱮᱠᱮᱱᱰ ᱯᱤᱨᱳᱰ ᱨᱮ ᱵᱚᱦᱚᱜ ᱦᱟᱹᱥᱩ ᱢᱮᱥᱟ ᱵᱚᱢᱤ ᱦᱩᱭ ᱟᱠᱟᱱ ᱛᱟᱭᱟ ᱛᱚ ᱚᱱᱟ ᱜᱮᱞᱮᱞᱤᱧ ᱞᱟᱹᱭᱮᱫᱟ

ᱚᱲᱟᱜ ᱛᱮ ᱤᱫᱤ ᱠᱟᱛᱮ ᱢᱮᱱ ᱞᱮᱠᱷᱟᱱ ᱱᱟᱯᱟᱭ ᱠᱚᱜ ᱛᱟᱹᱵᱤᱱᱟ

ᱯᱨᱮᱭᱟᱨ ᱦᱩᱭ ᱯᱚᱨᱮ ᱟᱫᱚ ᱠᱮᱞᱟᱥ ᱦᱩᱭ ᱟᱠᱟᱱᱟ ᱢᱤᱫᱴᱟᱝ ᱫᱚ ᱫᱤᱛᱚᱭᱚ ᱯᱤᱨᱳᱰ ᱨᱮ ᱚᱱᱟ ᱫᱚ ᱦᱩᱭ ᱟᱠᱟᱱᱟ ᱛᱟᱭᱟ ᱟᱨᱠᱤ ᱦᱳᱭ ᱟᱫᱚ ᱜᱟᱹᱲᱤ ᱛᱮ ᱦᱤᱡᱩᱜ ᱵᱤᱱ ᱨᱟᱱ ᱠᱚᱫᱚ ᱱᱚᱰᱮ ᱫᱚ ᱚᱱᱠᱟᱱᱟᱜ ᱫᱚ ᱯᱨᱟᱛᱷᱚᱢᱤᱠ ᱪᱤᱠᱤᱥᱟ ᱦᱚᱸ ᱵᱟᱝ ᱦᱩᱭ ᱟᱠᱟᱱᱟ ᱱᱚᱰᱮ ᱫᱚ ᱨᱟᱱ ᱠᱚᱦᱚᱸ ᱚᱱᱠᱟᱱᱟᱜ ᱫᱚ ᱵᱟᱹᱱᱩᱜᱼᱟ ᱚᱱᱟ ᱞᱮᱠᱟᱛᱮ ᱫᱟᱜ ᱠᱚ ᱛᱮᱜᱮ ᱢᱚᱪᱟ ᱠᱚ ᱥᱮ ᱵᱚᱦᱚᱜ ᱠᱚ ᱠᱟᱹᱴᱤᱡ ᱦᱟᱞᱠᱟ ᱞᱮ ᱡᱚᱫ ᱯᱷᱟᱨᱪᱟ ᱟᱠᱟᱫᱮᱭᱟ ᱦᱳᱭ ᱦᱤᱡᱩᱜ ᱵᱤᱱ ᱟᱫᱚ ᱟᱹᱞᱤᱧ ᱦᱚᱦᱟᱜ ᱠᱷᱟᱱ ᱱᱩᱭᱴᱷᱮᱱ ᱯᱚᱨᱤᱥᱮᱵᱟ ᱞᱤᱧ ᱮᱢ ᱟᱠᱟᱫᱟ ᱜᱤᱫᱽᱨᱟᱹ ᱠᱚ ᱵᱟᱨᱯᱮ ᱦᱚᱲ ᱠᱚ ᱦᱚᱨᱦᱚ ᱟᱠᱟᱫᱮ ᱛᱮᱠᱚ ᱮᱭᱮᱨᱮ ᱠᱟᱱᱟ ᱠᱚ ᱟᱨᱠᱚ ᱚᱱᱠᱟ ᱵᱷᱟᱹᱜᱤ ᱵᱷᱟᱵ ᱛᱮᱜᱮ ᱠᱚ ᱧᱮᱞ ᱦᱟᱛᱟᱲᱮ ᱠᱟᱱᱟ ᱞᱚᱜᱚᱱ ᱜᱮ ᱦᱤᱡᱩᱜ ᱵᱤᱱ

ᱦᱮᱸ ᱢᱟ ᱫᱚᱦᱚᱭ ᱵᱤᱱ ᱦᱤᱡᱩᱜ ᱵᱤᱱ ᱱᱟᱯᱟᱭ ᱛᱮ